ᱦᱮᱞᱳ ᱦᱮᱞᱳ ᱦᱮᱸ ᱤᱧ ᱥᱳᱥᱟᱞ ᱚᱣᱟᱨᱠ ᱠᱷᱚᱱᱟᱜ ᱤᱧ ᱞᱟᱹᱭᱮᱫᱼᱟ ᱞᱟᱹᱭᱫᱟᱹᱧ ᱡᱷᱟᱲᱜᱨᱟᱢ ᱦᱚᱱᱚᱛ ᱨᱮᱱ ᱡᱟᱦᱟᱸ ᱜᱨᱟᱢᱵᱟᱥᱤ ᱠᱚ ᱢᱮᱱᱟᱜ ᱠᱚᱣᱟ ᱩᱱᱠᱩᱣᱟᱜ ᱢᱟᱱᱮ ᱚᱠᱟᱞᱮᱠᱟ ᱠᱟᱛᱮ ᱡᱤᱭᱚᱱ ᱡᱤᱵᱚᱱ ᱠᱚ ᱠᱷᱟᱸᱰᱟᱣᱮᱫᱼᱟ

ᱟᱪᱪᱷᱟ ᱟᱨ ᱟᱪᱪᱷᱟ ᱴᱷᱤᱠᱜᱮᱭᱟ